ᱛᱳ ᱥᱟᱱᱟᱢ ᱠᱚᱜᱮ ᱡᱚᱦᱟᱨ ᱛᱚᱵᱮ ᱢᱮᱱᱠᱷᱟᱱ ᱦᱩᱭᱩᱜ ᱠᱟᱱᱟ ᱟᱞᱮᱭᱟᱜ ᱢᱤᱫᱴᱮᱱ ᱚᱲᱟᱜ ᱛᱟᱦᱮᱸ ᱠᱟᱱᱟ ᱚᱲᱟᱜ ᱛᱟᱦᱮᱸ ᱠᱟᱱᱟ ᱤᱴᱟᱹ ᱚᱲᱟᱜ ᱛᱟᱦᱮᱸ ᱠᱟᱱ ᱛᱟᱞᱮᱭᱟ ᱛᱳ ᱤᱴᱟᱹ ᱚᱲᱟᱜ ᱪᱮᱛᱟᱱ ᱨᱮ ᱟᱞᱮ ᱡᱮᱢᱚᱱ ᱤᱭᱟᱹᱣ ᱠᱟᱫᱟᱞᱮ ᱪᱷᱟᱫᱽ ᱠᱟᱫᱟᱞᱮ ᱚᱱᱟ ᱪᱷᱟᱫᱽ ᱪᱮᱛᱟᱱ ᱨᱮ ᱤᱧᱫᱚ ᱠᱤᱪᱨᱤᱡ ᱛᱟᱥᱮᱧ ᱪᱟᱞᱟᱣ ᱞᱮᱱᱟ ᱠᱤᱪᱨᱤᱡ ᱛᱟᱥᱮᱧ ᱪᱟᱞᱟᱣ ᱞᱮᱱᱠᱷᱟᱱ ᱤᱧᱫᱚ ᱠᱤᱪᱨᱤᱡ ᱤᱧ ᱛᱟᱥᱮ ᱠᱟᱱᱟ ᱤᱱᱟᱹ ᱢᱚᱫᱽᱫᱷᱮᱨᱮ ᱢᱤᱫᱴᱮᱱ ᱠᱟᱺᱦᱩ ᱠᱟᱜ ᱠᱟᱜ ᱠᱟᱛᱮᱫ ᱦᱮᱡ ᱠᱟᱛᱮᱫ ᱟᱵ ᱱᱟ ᱚᱱᱛᱮ ᱨᱮ ᱚᱱᱟ ᱪᱷᱟᱫᱽ ᱨᱮᱜᱮ ᱟᱵ ᱮᱱ ᱠᱷᱟᱱ ᱫᱚ ᱤᱧᱫᱩᱧ ᱨᱟᱸᱜᱟᱣᱮᱱᱟ ᱟᱨᱤᱧ ᱢᱮᱱᱫᱟ ᱱᱩᱭ ᱠᱟᱺᱦᱩ ᱪᱮᱫᱟᱜ ᱵᱟᱝᱮ ᱠᱟᱣ ᱠᱟᱣ ᱠᱟᱱ ᱟᱹᱲᱤᱥᱮᱜᱮᱧ ᱟᱸᱡᱚᱢ ᱫᱮᱭᱟ ᱛᱚᱵᱮ ᱢᱮᱱᱠᱷᱟᱱ ᱢᱤᱫᱴᱮᱱ ᱤᱧᱫᱚ ᱰᱷᱮᱞᱟᱠ ᱤᱧ ᱧᱟᱢ ᱠᱮᱫᱟ ᱰᱷᱮᱞᱟᱠ ᱤᱧ ᱧᱟᱢ ᱠᱮᱫ ᱠᱷᱟᱱ ᱩᱱᱤ ᱠᱟᱺᱦᱩᱧ ᱪᱟᱯᱟᱫ ᱠᱮᱫᱮᱭᱟ ᱪᱟᱯᱟᱫ ᱠᱮᱫᱮ ᱠᱷᱟᱱ ᱩᱱᱤ ᱠᱟᱺᱦᱩ ᱢᱟ ᱵᱟᱭ ᱡᱚᱥ ᱞᱮᱱ ᱟᱨ ᱯᱟᱥᱮᱡᱮ ᱤᱧ ᱛᱟᱞᱟᱵᱟ ᱛᱟᱠᱚ ᱚᱲᱟᱜ ᱛᱟᱦᱮᱸ ᱠᱟᱱᱟ ᱚᱱᱟ ᱚᱲᱟᱜ ᱨᱮ ᱪᱟᱞᱟᱣ ᱠᱟᱛᱮᱫ ᱚᱱᱟ ᱢᱤᱫᱴᱮᱱ ᱟᱹᱨᱥᱤ ᱠᱚ ᱫᱚᱦᱚ ᱠᱟᱜ ᱛᱟᱦᱮᱱᱚᱜᱼᱟ ᱤᱭᱟᱹᱨᱮ ᱟᱹᱨᱥᱤ ᱠᱚ ᱫᱚᱦᱚ ᱠᱟᱜ ᱛᱟᱦᱮᱱᱟ ᱚᱱᱟ ᱟᱹᱨᱥᱤ ᱨᱮ ᱥᱮᱱ ᱠᱟᱛᱮᱫ ᱡᱚᱥ ᱮᱱᱟ ᱡᱚᱥ ᱮᱱ ᱠᱷᱟᱱ ᱫᱚ ᱨᱟᱹᱯᱩᱫᱽ ᱱᱟ ᱨᱟᱹᱯᱩᱫᱽ ᱮᱱ ᱠᱷᱟᱱ ᱫᱚ ᱩᱱᱠᱩ ᱫᱚᱠᱚ ᱧᱮᱞ ᱠᱮᱫᱟ ᱟᱫᱚ ᱠᱚ ᱢᱮᱱᱫᱟ ᱡᱮ ᱪᱤᱠᱟᱹᱛᱮ ᱱᱚᱣᱟ ᱟᱹᱨᱥᱤ ᱫᱚ ᱨᱟᱹᱯᱩᱫᱱᱟ ᱟᱨ ᱮᱢᱱᱤ ᱯᱚᱨᱮ ᱠᱚ ᱵᱟᱦᱨᱮ ᱛᱮᱠᱚ ᱧᱤᱨ ᱩᱰᱩᱠᱮᱱᱟ ᱧᱤᱨ ᱩᱰᱩᱠᱮᱱ ᱠᱷᱟᱱ ᱠᱚ ᱢᱮᱱᱫᱟ ᱚᱠᱚᱭ ᱪᱟᱯᱟᱫ ᱠᱮᱫᱟ ᱚᱠᱚᱭ ᱪᱟᱯᱟᱫ ᱠᱮᱫᱟ ᱛᱟᱨᱯᱚᱨᱮ ᱤᱧᱫᱚᱧ ᱯᱷᱮᱰ ᱦᱮᱡᱱᱟ ᱚᱛ ᱛᱮ ᱞᱟᱛᱟᱮ ᱛᱮ ᱯᱷᱮᱰ ᱦᱮᱡ ᱠᱟᱛᱮᱫ ᱠᱚ ᱠᱩᱞᱤᱭᱮᱫᱤᱧᱟ ᱵᱚᱞᱮ ᱚᱠᱚᱭ ᱪᱟᱯᱟᱫ ᱠᱮᱫᱟ ᱟᱫᱚ ᱤᱧᱫᱚᱧ ᱪᱮᱫ ᱠᱮᱫᱟ ᱡᱮ ᱤᱧ ᱢᱟᱧ ᱵᱚᱛᱚᱨ ᱛᱷᱟᱠᱟᱣ ᱟᱠᱟᱱ ᱡᱮ ᱤᱧ ᱪᱟᱯᱟᱫ ᱟᱠᱟᱫ ᱤᱧ ᱨᱟᱹᱯᱩᱫ ᱟᱠᱟᱫ ᱱᱤᱛᱚᱜ ᱫᱚ ᱪᱮᱫ ᱤᱧ ᱞᱟᱹᱭᱟ ᱛᱳ ᱤᱧ ᱵᱩᱫᱽᱫᱷᱤᱧ ᱠᱷᱟᱴᱟᱣ ᱠᱮᱫᱟ ᱡᱮ ᱪᱤᱠᱟᱹᱛᱮ ᱤᱧ ᱱᱚᱸᱰᱮ ᱠᱷᱚᱱᱤᱧ ᱵᱟᱧᱪᱟᱜᱼᱟ ᱵᱩᱫᱽᱫᱷᱤᱧ ᱠᱷᱟᱴᱟᱣ ᱠᱮᱫᱟ ᱡᱮ ᱵᱟᱨᱭᱟ ᱜᱤᱫᱽᱨᱟᱹ ᱠᱤᱱ ᱦᱮᱡ ᱞᱮᱱᱟ ᱵᱟᱹᱴᱩᱞ ᱱᱤᱭᱮ ᱠᱤᱱ ᱪᱮᱬᱮ ᱠᱤᱱ ᱴᱩᱴᱤᱭᱮᱫᱮ ᱛᱟᱦᱮᱱᱟ ᱪᱮᱬᱮ ᱵᱟᱝ ᱡᱚᱥ ᱠᱟᱛᱮᱫ ᱢᱟ ᱚᱱᱟ ᱰᱟᱭᱨᱮᱠᱴ ᱮᱠᱫᱚᱢ ᱟᱹᱨᱥᱤ ᱨᱮ ᱪᱟᱞᱟᱣ ᱠᱟᱛᱮᱫ ᱡᱚᱥ ᱮᱱᱟ ᱚᱱᱟ ᱟᱹᱨᱥᱤ ᱚᱱᱟ ᱡᱚᱥ ᱮᱱ ᱠᱷᱟᱱ ᱢᱟ ᱨᱟᱹᱯᱩᱫ ᱮᱱ ᱚᱱᱠᱟ ᱛᱮ ᱤᱧ ᱵᱩᱫᱽᱫᱷᱤ ᱠᱷᱟᱴᱟᱣ ᱠᱟᱛᱮᱫ ᱩᱱᱠᱩᱧ ᱞᱟᱹᱭᱟᱜ ᱠᱚᱣᱟ ᱛᱟᱨᱯᱚᱨᱮ ᱛᱮᱠᱚ ᱢᱤᱛᱟᱹᱧ ᱠᱟᱱᱟ ᱚᱠᱟ ᱥᱮᱫ ᱠᱚ ᱪᱟᱞᱟᱣᱱᱟ ᱩᱱᱠᱤᱱ ᱜᱤᱫᱽᱨᱟᱹ ᱟᱫᱚᱧ ᱢᱮᱛᱟᱜ ᱠᱤᱱᱟᱹ ᱩᱱᱠᱤᱱ ᱜᱤᱫᱽᱨᱟᱹ ᱢᱟ ᱦᱟᱱᱛᱮ ᱠᱤᱱ ᱪᱟᱞᱟᱣᱮᱱ ᱟᱫᱚ ᱛᱟᱭᱱᱚᱢ ᱛᱮ ᱩᱱᱠᱩ ᱫᱚᱠᱚ ᱨᱟᱹᱜᱤᱭᱮᱱᱟ ᱨᱟᱹᱜᱤ ᱠᱷᱟᱱ ᱫᱚ ᱟᱨ ᱪᱮᱫ ᱠᱚ ᱢᱮᱱᱟ ᱜᱤᱫᱽᱨᱟᱹ ᱢᱟ ᱵᱟᱠᱚ ᱧᱟᱢ ᱞᱮᱫ ᱠᱤᱱ ᱛᱟᱨᱯᱚᱨᱮ ᱤᱧᱫᱚ ᱚᱱᱠᱟ ᱢᱮᱱ ᱠᱟᱛᱮᱫ ᱤᱧ ᱵᱟᱧᱪᱟᱣ ᱮᱱᱟ